ᱦᱮᱞᱳ ᱦᱮᱸ ᱞᱟᱹᱭ ᱵᱤᱱ ᱱᱤᱛᱚᱝ ᱱᱤᱛᱚᱜᱢᱟᱛᱚ ᱯᱷᱤᱞᱦᱟᱞ ᱯᱷᱩᱴᱵᱚᱞ ᱜᱮ ᱱᱟᱦᱜ ᱪᱟᱞᱟᱜ ᱠᱟᱱᱟ ᱟᱹᱰᱤ ᱡᱳᱨᱥᱳᱨ ᱥᱟᱱᱛᱟᱲ ᱠᱚᱲᱟ ᱠᱚᱜᱮ ᱱᱟᱦᱜ ᱠᱚ ᱪᱷᱩᱴᱟᱹᱣ ᱟᱠᱟᱱᱟ ᱱᱟᱦᱜ ᱯᱷᱩᱴᱵᱚᱞ ᱨᱮᱜᱮ ᱤᱱᱟᱹᱜ ᱜᱮ ᱱᱤᱛᱚᱜ ᱥᱟᱱᱛᱟᱲ ᱠᱚᱫᱚ ᱡᱚᱛᱚ ᱠᱷᱚᱱ ᱰᱷᱮᱨ ᱤᱱᱟᱹ ᱜᱮ ᱱᱟᱦᱟᱜ ᱠᱚ ᱠᱩᱥᱤᱭᱟᱜ ᱠᱟᱱᱟ ᱟᱨ ᱤᱱᱟᱹ ᱜᱮ ᱱᱟᱦᱟᱜ ᱠᱚ ᱠᱷᱮᱞ ᱠᱟᱱᱟ ᱱᱟᱦᱟᱜ ᱮᱴᱟᱜ ᱠᱚᱫᱚ ᱱᱟᱦᱟᱜ ᱵᱟᱠᱚ ᱠᱩᱥᱤᱭᱟᱜ ᱠᱟᱱᱟ ᱱᱟᱸᱜ ᱦᱳᱭ ᱱᱤᱛᱚᱜ ᱥᱟᱱᱛᱟᱲᱟᱜ ᱫᱚ ᱡᱚᱛᱚ ᱠᱷᱚᱱ ᱪᱮᱛᱟᱱ ᱨᱮ ᱤᱱᱟᱹ ᱜᱮ ᱱᱟᱜ ᱢᱮᱱᱟᱜᱼᱟ ᱱᱟᱜ ᱱᱤᱭᱟᱹ ᱦᱚᱛᱚ ᱱᱤᱛᱚᱜ ᱟᱵᱚ ᱱᱤᱭᱟᱹ ᱥᱩᱨ ᱠᱚᱨᱮᱜ ᱜᱮ ᱢᱮᱱᱟᱜ ᱜᱮᱭᱟ ᱱᱟᱜ ᱱᱤᱛᱚᱜ ᱱᱚᱰᱮ ᱡᱟᱢᱥᱮᱫᱽᱯᱩᱨ ᱨᱮ ᱦᱚᱸ ᱢᱮᱱᱟᱜᱼᱟ ᱱᱟᱜ ᱮᱸᱰᱮ ᱦᱚᱸ ᱠᱚ ᱱᱚᱰᱮ ᱦᱚᱸ ᱠᱚ ᱯᱨᱮᱠᱴᱤᱥ ᱦᱚᱪᱚᱭᱮᱫ ᱠᱚᱜᱮᱭᱟ ᱠᱷᱮᱞ ᱦᱚᱪᱚᱭᱮᱫ ᱠᱚᱣᱟ ᱠᱚ ᱟᱨ ᱦᱚᱱ ᱠᱳᱪᱤᱝ ᱦᱚᱪᱚᱭᱮᱫ ᱠᱚᱣᱟ ᱠᱚ ᱱᱚᱰᱮ ᱜᱮ ᱤᱱᱟᱹ ᱯᱚᱨᱮ ᱡᱟᱦᱟᱸ ᱞᱮᱠᱟ ᱵᱤᱱ ᱠᱷᱮᱞ ᱤᱫᱤᱭᱟ ᱱᱟᱦᱟᱜ ᱤᱱᱟᱹ ᱦᱤᱥᱟᱹᱵᱛᱮ ᱪᱮᱛᱟᱱ ᱥᱮᱫ ᱵᱤᱱ ᱨᱟᱠᱟᱵ ᱤᱫᱤᱭᱟᱜ ᱱᱟᱦᱟᱜ ᱟᱨ ᱤᱱᱟᱹ ᱦᱤᱥᱟᱹᱵ ᱛᱮ ᱢᱟᱱᱮ ᱤᱱᱠᱟᱹ ᱡᱩᱫᱤ ᱯᱩᱨᱟᱹ ᱵᱮᱥ ᱵᱤᱱ ᱠᱷᱮᱞᱟ ᱤᱱᱠᱟᱹ ᱜᱮ ᱱᱤᱛᱚᱜ ᱥᱴᱟᱴ ᱨᱮ ᱠᱚ ᱠᱷᱮᱞ ᱦᱚᱪᱚ ᱵᱤᱱᱟ ᱟᱨᱚ ᱡᱩᱫᱤ ᱵᱤᱱ ᱫᱟᱲᱮᱭᱟᱜᱼᱟ ᱟᱨᱚ ᱱᱟᱥᱱᱟᱞ ᱤᱱᱴᱟᱨ ᱱᱟᱥᱱᱟᱞ ᱤᱱᱠᱟᱹ ᱵᱤᱱ ᱠᱷᱮᱞ ᱫᱟᱲᱮᱭᱟᱜ ᱪᱮᱛᱟᱱ ᱥᱮᱫ ᱵᱤᱱ ᱨᱟᱠᱟᱵ ᱤᱫᱤᱜᱼᱟ ᱯᱩᱨᱟᱹ ᱟᱨ ᱦᱚᱸ ᱦᱚᱸ ᱦᱚᱭ ᱤᱱᱟᱹ ᱫᱚ ᱥᱚᱨᱠᱟᱨ ᱯᱟᱥᱴᱟ ᱥᱮᱫ ᱠᱷᱚᱱ ᱜᱚᱲᱚᱥᱚᱯᱚᱦᱚᱫ ᱫᱚ ᱧᱟᱢᱚᱜ ᱠᱟᱱ ᱜᱮᱭᱟ ᱦᱩᱱᱟᱹᱜ ᱱᱤᱛᱚᱜ ᱡᱟᱦᱟᱸ ᱞᱮᱠᱟ ᱵᱤᱱ ᱫᱟᱲᱮᱭᱟᱜ ᱤᱫᱤᱭᱟᱜ ᱱᱟᱦᱜ ᱤᱱᱟᱹ ᱦᱤᱥᱟᱹᱵ ᱛᱮᱜᱮ ᱱᱟᱦᱟᱜ ᱥᱚᱨᱠᱟ ᱥᱮᱫ ᱛᱮ ᱯᱩᱭᱥᱟᱹ ᱦᱩᱱᱟᱹᱜ ᱮᱢᱚᱜ ᱠᱟᱱᱟᱭ ᱱᱟᱦᱜ ᱟᱨ ᱡᱚᱢᱟᱜ ᱧᱩᱭᱟ ᱨᱩᱢ ᱠᱚ ᱟᱨ ᱠᱚ ᱦᱩᱱᱟᱹᱜ ᱛᱟᱦᱮᱱᱟᱜ ᱠᱚ ᱡᱚᱛᱚ ᱱᱟᱦᱟᱸ ᱯᱷᱤᱨᱤ ᱜᱮ ᱱᱟᱦᱟᱜ ᱮᱢᱚᱜ ᱠᱟᱱᱟᱭ ᱡᱚᱛᱚᱣᱟᱜ ᱦᱩᱱᱟᱹᱜ ᱮᱢᱚᱜ ᱠᱟᱱ ᱜᱮᱭᱟ ᱦᱩᱱᱟᱹᱜ ᱦᱮᱸ ᱡᱚᱛᱚ ᱟᱫᱚ ᱚᱠᱟ ᱠᱷᱚᱱ ᱱᱟᱦᱜ ᱵᱤᱱ ᱞᱟᱹᱭᱮᱜᱼᱟ ᱱᱟᱜ ᱟᱹᱵᱤᱱ ᱚ ᱦᱚᱸ ᱟᱫᱚ ᱟᱫᱚ ᱱᱚᱰᱮ ᱡᱟᱢᱥᱮᱫᱽᱯᱩᱨ ᱨᱮ ᱦᱮᱱᱟᱜᱼᱟ ᱚᱸᱰᱮ ᱦᱚᱸ ᱥᱤᱞᱮᱠᱥᱚᱱ ᱦᱩᱭᱩᱜ ᱠᱟᱱ ᱜᱮᱭᱟ ᱦᱩᱱᱟᱹᱜ ᱰᱤᱥᱮᱢᱵᱚᱨ ᱢᱟᱹᱦᱤᱱᱟᱹ ᱨᱮ ᱦᱩᱱᱟᱹᱜ ᱦᱩᱭᱩᱜᱼᱟ ᱱᱟᱦᱜ ᱤᱱᱠᱟᱹ ᱴᱨᱟᱭᱮᱞ ᱱᱟᱦᱜ ᱦᱩᱭᱜᱼᱟ ᱱᱟᱜ ᱟᱫᱚ ᱩᱱ ᱥᱚᱢᱚᱭ ᱦᱤᱡᱩᱜ ᱵᱤᱱ ᱱᱟᱦᱜ ᱮᱱᱠᱷᱟᱱ ᱮᱸᱰᱮ ᱱᱟᱜ ᱫᱮᱠᱷᱟᱣ ᱵᱤᱱ ᱱᱟᱜ ᱯᱨᱚᱢᱟᱱ ᱯᱟᱨᱯᱷᱚᱢᱮᱱᱥ ᱱᱟᱜ ᱚᱠᱟ ᱞᱮᱠᱟ ᱵᱤᱱ ᱠᱷᱮᱞ ᱫᱟᱲᱮᱭᱟᱜ ᱠᱟᱱᱟ ᱤᱱᱟᱹᱦᱤᱥᱟᱹᱵ ᱛᱮ ᱱᱟᱜ ᱟᱨᱚ ᱥᱟᱨ ᱠᱚ ᱱᱟᱜ ᱠᱚ ᱛᱟᱦᱮᱱᱟ ᱩᱱᱠᱩ ᱱᱟᱦᱜ ᱠᱚ ᱧᱮᱞ ᱵᱤᱱᱟ ᱱᱟᱦᱟᱜ ᱚᱠᱟ ᱞᱮᱠᱟ ᱵᱤᱱ ᱠᱷᱮᱞ ᱠᱟᱱᱟ ᱚᱠᱟ ᱞᱮᱠᱟ ᱵᱟᱝ ᱟ ᱤᱱᱟᱹ ᱦᱤᱥᱟᱹᱵ ᱜᱮ ᱱᱟᱦᱜ ᱠᱚ ᱥᱤᱞᱮᱠᱥᱚᱱ ᱵᱤᱱᱟ ᱱᱟᱜ ᱟᱫᱚ ᱪᱮᱥᱴᱟᱭ ᱵᱮᱱ ᱦᱟᱸᱜ ᱠᱟᱹᱡ ᱵᱮᱥ ᱫᱷᱟᱨᱟ ᱜᱮ ᱠᱷᱮᱞ ᱦᱟᱸᱜ ᱦᱳᱭ ᱛᱚ ᱴᱷᱤᱠ ᱜᱮᱭᱟ ᱛᱟᱦᱚᱞᱮ ᱦᱮᱸ ᱴᱷᱤᱠ ᱜᱮᱭᱟ